ᱟᱪᱪᱷᱟ ᱱᱚᱜᱼᱚᱭ ᱟᱵᱚ ᱪᱮᱭᱟᱨ ᱠᱚᱨᱮ ᱵᱚᱱ ᱫᱩᱲᱩᱵ ᱠᱟᱱᱟ ᱱᱤᱛᱚᱜ ᱫᱚ ᱠᱷᱩᱵᱽ ᱟᱨᱟᱢ ᱵᱚᱱ ᱵᱩᱡᱷᱟᱹᱣ ᱮᱫᱟ ᱢᱮᱱᱠᱷᱟᱱ ᱱᱚᱣᱟ ᱟᱨᱟᱢ ᱪᱮᱛᱟᱱ ᱨᱮᱦᱚᱸ ᱡᱮ ᱛᱤᱱᱟᱹᱜ ᱜᱟᱱ ᱵᱟᱹᱲᱤᱡ ᱚᱨᱥᱚᱝ ᱢᱮᱱᱟᱜ ᱠᱟᱫᱟ ᱱᱚᱣᱟ ᱫᱚ ᱵᱟᱝ ᱵᱚᱱ ᱦᱩᱫᱤᱥ ᱫᱟᱲᱮᱭᱟᱜ ᱠᱟᱱᱟ ᱛᱚ ᱱᱚᱣᱟ ᱪᱮᱭᱟᱨ ᱨᱮ ᱫᱩᱲᱩᱵ ᱞᱮᱱᱠᱷᱟᱱ ᱮᱠᱫᱚᱢ ᱦᱟᱱᱮ ᱜᱤᱛᱤᱡ ᱵᱷᱟᱵᱽ ᱵᱚᱱ ᱫᱩᱲᱩᱵ ᱠᱟᱱᱟ ᱟᱨ ᱵᱟᱝᱠᱷᱟᱱ ᱤᱝᱜᱩᱜ ᱵᱷᱟᱵᱽ ᱵᱚᱱ ᱫᱩᱲᱩᱵ ᱠᱟᱱᱟ ᱴᱷᱤᱠ ᱥᱚᱡᱷᱮ ᱫᱚ ᱵᱟᱵᱚᱫ ᱫᱩᱲᱩᱵ ᱫᱟᱲᱮᱭᱟᱜ ᱠᱟᱱᱟ ᱚᱛᱨᱮ ᱡᱮᱢᱚᱱ ᱜᱟᱱᱰᱳᱨᱮ ᱡᱮᱢᱚᱱ ᱥᱚᱡᱷᱮ ᱵᱚᱱ ᱫᱩᱲᱩᱵ ᱫᱟᱲᱮᱭᱟᱜᱼᱟ ᱱᱚᱣᱟᱨᱮ ᱫᱩᱲᱩᱵ ᱜᱮ ᱱᱟᱯᱟᱭᱚᱜᱼᱟ ᱦᱮᱸ ᱮᱠᱮᱱ ᱪᱮᱭᱟᱨ ᱫᱚ ᱱᱤᱛᱚᱜ ᱫᱚ ᱦᱟᱱᱮ ᱟᱨᱟᱢ ᱪᱮᱭᱟᱨ ᱵᱚᱱ ᱯᱟᱸᱡᱟᱭ ᱫᱟᱛᱚ ᱟᱫᱚ ᱩᱱᱫᱚ ᱴᱷᱤᱠ ᱥᱟᱺᱦᱤᱡ ᱦᱚᱲᱢᱚ ᱥᱚᱡᱷᱮ ᱵᱟᱝ ᱛᱟᱦᱮᱱᱟ